ᱞᱟᱜᱟᱱ ᱠᱟᱹᱨᱤ ᱫᱚ ᱥᱩᱡᱳᱜᱽ ᱥᱩᱵᱤᱫᱷᱟ ᱮᱢ ᱫᱚᱭ ᱮᱢ ᱠᱟᱫᱟ ᱮᱢᱱᱠᱤ ᱪᱟᱠᱨᱤ ᱠᱷᱮᱛᱨᱮ ᱦᱮᱸ ᱱᱚᱜᱼᱚᱭ ᱪᱟᱹᱠᱨᱤ ᱵᱚᱱ ᱠᱚᱨᱟᱣ ᱡᱟᱦᱟᱸ ᱵᱚᱱ ᱪᱮᱥᱴᱟᱭᱟ ᱦᱮᱸ ᱥᱮ ᱡᱷᱚᱛᱚ ᱜᱮᱛᱚ ᱚᱱᱞᱟᱭᱤᱱ ᱛᱮ ᱚᱱᱞᱟᱭᱤᱱ ᱵᱟᱢ ᱪᱟᱞᱟᱣ ᱞᱮᱱᱠᱷᱟᱱ ᱪᱮᱫ ᱦᱚᱸ ᱵᱟᱝ ᱜᱟᱱᱚᱜᱼᱟ ᱟᱨᱠᱤ ᱚᱱᱞᱟᱭᱤᱱ ᱛᱮ ᱚᱱᱟ ᱚᱱᱞᱟᱭᱤᱱ ᱛᱮ ᱦᱩᱭᱩᱜᱼᱟ ᱟᱨ ᱡᱮᱢᱚᱱ ᱠᱤ ᱱᱚᱜᱼᱚᱭ ᱡᱟᱦᱟᱱᱟᱜ ᱪᱷᱚᱵᱤ ᱠᱚᱵᱚᱱ ᱛᱩᱞᱟᱹᱜ ᱠᱟᱱᱟ ᱥᱮ ᱮᱰᱤᱴ ᱫᱟᱵᱚᱱ ᱡᱷᱚᱛᱚ ᱜᱮ ᱢᱳᱵᱟᱭᱤᱞ ᱛᱮ ᱮᱢᱚᱱ ᱠᱤ ᱠᱞᱟᱥ ᱟᱹᱰᱤ ᱟᱭᱢᱟ ᱞᱮᱠᱟᱜᱮ ᱵᱚᱱ ᱢᱟᱱᱮ ᱥᱟᱦᱟᱡᱽᱡᱚ ᱜᱮᱵᱚᱱ ᱧᱟᱢᱫᱟ ᱞᱟᱜᱟᱱ ᱠᱟᱹᱨᱤ ᱛᱮᱜᱮ ᱥᱟᱦᱟᱡᱽ ᱡᱚᱭᱮᱜ ᱵᱚᱱᱟᱭ ᱦᱮᱸ ᱟᱨ ᱮᱢᱚᱱᱠᱤ ᱠᱞᱟᱥ ᱵᱟᱵᱚᱱ ᱢᱟᱱᱮ ᱱᱚᱜᱼᱚᱭ ᱡᱮ ᱞᱚᱠᱰᱟᱣᱩᱱ ᱦᱩᱭ ᱞᱮᱱᱟ ᱫᱩ ᱦᱟᱡᱟᱨ ᱩᱱᱤᱥ ᱥᱟᱞᱨᱮ ᱚᱱᱟ ᱦᱚᱸ ᱩᱱ ᱡᱚᱦᱚᱜ ᱦᱚᱸ ᱡᱮ ᱱᱚᱜᱼᱚᱭ ᱢᱳᱵᱟᱭᱤᱞ ᱛᱮᱜᱮ ᱠᱞᱟᱥ ᱦᱩᱭᱱᱟ ᱮᱢᱚᱱ ᱠᱤ ᱚᱱᱞᱟᱭᱤᱱ ᱛᱮ ᱠᱞᱟᱥ ᱦᱩᱭᱱᱟ ᱱᱚᱣᱟ ᱠᱚᱜᱮ ᱱᱚᱣᱟ ᱠᱚᱜᱮ ᱞᱟᱜᱟᱱ ᱠᱟᱹᱨᱤ ᱫᱚ ᱟᱨ ᱤᱧ ᱞᱟᱹᱭᱟ ᱱᱤᱭᱟᱹ ᱠᱚᱜᱮ ᱟᱨ ᱮᱢᱚᱱᱠᱤ ᱱᱚᱜᱼᱚᱭ ᱡᱟᱦᱟᱱᱟᱜ ᱵᱚᱱ ᱠᱩᱞᱟ ᱥᱮ ᱡᱟᱦᱟᱱᱟᱜ ᱜᱮ ᱰᱚᱠᱚᱢᱮᱱᱴ ᱠᱚ ᱠᱩᱞ ᱠᱟᱛᱮ ᱮᱢᱟᱱ ᱮᱢᱟᱠᱤ ᱚᱱᱞᱟᱭᱤᱱ ᱛᱮᱜᱮ ᱵᱚᱱ ᱠᱩᱞ ᱠᱮᱭᱟ ᱢᱳᱵᱟᱭᱤᱞ ᱛᱷᱮᱠᱮ ᱡᱮ ᱵᱚᱱ ᱠᱩᱞᱟ ᱟᱨ ᱟᱨ ᱱᱚᱜᱼᱚᱭ ᱡᱮ ᱡᱟᱦᱟᱸ ᱨᱮ ᱟᱵᱚ ᱥᱟᱺᱜᱤᱧ ᱨᱮ ᱢᱮᱱᱟᱜ ᱵᱚᱱᱟ ᱚᱸᱰᱮ ᱦᱚᱸ ᱡᱟᱦᱟᱱᱟᱜ ᱜᱮ ᱫᱚᱨᱠᱟᱨ ᱦᱩᱭᱱᱟ ᱟᱨᱠᱩ ᱠᱟᱜᱚᱡᱽ ᱯᱚᱛᱨᱚ ᱞᱟᱜᱟᱜ ᱠᱟᱱᱟ ᱡᱷᱚᱛᱚ ᱜᱮᱛᱚ ᱚᱱᱞᱟᱭᱤᱱ ᱛᱮᱜᱮ ᱚᱱᱞᱟᱭᱤᱱ ᱛᱮᱜᱮ ᱞᱟᱜᱟᱜᱼᱟ ᱥᱮ ᱢᱳᱵᱟᱭᱤᱞ ᱛᱮ ᱢᱳᱵᱟᱭᱤᱞ ᱛᱮ ᱪᱷᱚᱵᱤ ᱠᱟᱛᱮᱜ ᱵᱚᱱ ᱠᱩᱞ ᱠᱮᱭᱟ ᱦᱮᱸ ᱱᱤᱭᱟᱹ ᱠᱚᱜᱮ ᱫᱚ ᱞᱟᱜᱟᱱ ᱠᱟᱹᱨᱤ ᱫᱚ ᱦᱮᱸ ᱱᱤᱭᱟᱹᱜᱮ ᱤᱧᱫᱚᱹᱧ ᱞᱟᱹᱭᱟ